ᱪᱟᱥ ᱨᱮᱱᱟᱜ ᱞᱟᱹᱠᱛᱤ ᱫᱚ ᱪᱮᱫ ᱠᱟᱱᱟ ᱪᱟᱥ ᱨᱮᱭᱟᱜ ᱞᱟᱹᱠᱛᱤ ᱫᱚ ᱦᱩᱭᱩᱜ ᱠᱟᱱᱟ ᱟᱵᱚ ᱪᱟᱥ ᱦᱚᱛᱮᱛᱮ ᱡᱚᱢᱟᱜ ᱵᱚᱱ ᱧᱟᱢ ᱮᱫᱟ ᱥᱮ ᱧᱩᱣᱟᱜ ᱵᱚᱱ ᱧᱟᱢ ᱮᱫᱟ ᱫᱤᱭᱮ ᱪᱟᱥ ᱠᱟᱛᱮᱜ ᱦᱳᱲᱳ ᱥᱮ ᱪᱟᱣᱞᱮ ᱵᱚᱱ ᱧᱟᱢ ᱮᱫᱟ ᱵᱚᱱ ᱟᱠᱷᱨᱤᱧᱮᱫᱟ ᱚᱱᱟ ᱦᱚᱛᱮᱛᱮ ᱠᱟᱹᱣᱰᱤ ᱵᱚᱱ ᱧᱟᱢ ᱮᱫᱟ ᱠᱟᱹᱣᱰᱤ ᱦᱚᱛᱮᱛᱮ ᱟᱵᱚ ᱟᱸᱜᱽᱨᱚᱵᱽ ᱥᱮ ᱯᱮᱱ ᱥᱮ ᱟᱭᱢᱟ ᱨᱚᱠᱚᱢᱟᱜ ᱡᱚᱢᱟᱜ ᱵᱚᱱ ᱠᱤᱨᱤᱧ ᱫᱟᱲᱮᱭᱟᱜ ᱠᱟᱱᱟ ᱚᱱᱠᱟ ᱞᱮᱠᱟᱛᱮ ᱟᱵᱚ ᱥᱮ ᱢᱚᱡᱽ ᱵᱚᱱ ᱦᱩᱭᱩᱜ ᱠᱟᱱᱟ ᱥᱟᱵᱚᱱ ᱥᱩᱱᱩᱢ ᱠᱚᱦᱚᱸ ᱱᱤᱭᱟᱹ ᱪᱟᱥ ᱦᱚᱛᱮᱛᱮ ᱜᱮ ᱵᱚᱱ ᱵᱚᱱ ᱧᱟᱢᱮᱫᱟ ᱦᱳᱲᱳ ᱟᱠᱷᱨᱤᱧ ᱠᱟᱛᱮᱜ ᱚᱱᱟ ᱚᱱᱠᱟ ᱞᱮᱠᱟ ᱤᱧ ᱞᱟᱹᱠᱛᱤᱧ ᱢᱮᱱ ᱮᱫᱟ